ᱵᱷᱟᱨᱚᱛ ᱫᱤᱥᱚᱢ ᱯᱷᱩᱨᱜᱟᱹᱞ ᱞᱟᱦᱟ ᱵᱷᱟᱨᱚᱛ ᱫᱤᱥᱚᱢ ᱨᱮ ᱡᱟᱦᱟᱸ ᱨᱟᱡᱽᱼᱟᱹᱨᱤ ᱵᱮᱵᱚᱥᱛᱟ ᱛᱟᱦᱮᱸ ᱠᱟᱱᱟ ᱫᱤᱥᱚᱢ ᱯᱷᱩᱨᱜᱟᱹᱞ ᱯᱚᱨᱮ ᱚᱱᱟ ᱠᱷᱚᱱ ᱫᱚ ᱟᱹᱰᱤ ᱡᱩᱫᱟᱹ ᱜᱮ ᱧᱮᱞᱚᱜᱼᱟ ᱫᱤᱥᱚᱢ ᱯᱷᱩᱨᱜᱟᱹᱞ ᱯᱚᱨ ᱡᱩᱫᱤ ᱵᱚᱱ ᱧᱮᱞᱟ ᱯᱚᱱᱚᱛ ᱦᱤᱥᱟᱹᱵᱽ ᱛᱮ ᱵᱮᱝᱜᱚᱞ ᱯᱚᱱᱚᱛ ᱨᱮᱱᱟᱜ ᱠᱟᱛᱷᱟ ᱡᱩᱫᱤ ᱟᱵᱚᱱ ᱞᱟᱹᱭᱟ ᱡᱮ ᱵᱮᱝᱜᱚᱞ ᱯᱚᱱᱚᱛ ᱨᱮ ᱡᱟᱦᱟᱸ ᱨᱟᱡᱽᱼᱟᱹᱨᱤ ᱵᱮᱵᱚᱥᱛᱟ ᱡᱟᱦᱟᱸᱭ ᱜᱟᱹᱜᱷᱩᱲᱤᱭᱟᱹ ᱠᱚ ᱥᱮ ᱡᱟᱦᱟᱸᱭ ᱠᱟᱹᱢᱭᱟᱹ ᱠᱚ ᱱᱚᱣᱟ ᱨᱟᱡᱽᱼᱟᱹᱨᱤ ᱵᱮᱵᱚᱥᱛᱷᱟ ᱠᱚ ᱪᱟᱹᱞᱩᱭᱮᱫᱟ ᱱᱩᱠᱩ ᱠᱚ ᱟᱠᱚ ᱢᱚᱫᱽᱫᱷᱮ ᱫᱚᱢᱮ ᱦᱤᱥᱟᱹᱞᱤᱭᱟᱹ ᱢᱮᱱᱟᱜᱼᱟ ᱛᱤᱦᱤᱧ ᱟᱵᱚ ᱵᱚ ᱵᱟᱲᱟᱭᱟ ᱫᱤᱥᱚᱢ ᱯᱷᱩᱨᱜᱟᱹᱞ ᱯᱚᱨᱮ ᱡᱟᱦᱟᱸ ᱜᱚᱱᱚᱛᱱᱛᱨᱚ ᱢᱟᱫᱽᱫᱷᱚᱢ ᱛᱮ ᱱᱚᱣᱟ ᱫᱤᱥᱚᱢ ᱪᱟᱹᱞᱩᱜ ᱠᱟᱱᱟ ᱥᱮ ᱡᱟᱦᱟᱸ ᱨᱟᱡᱽᱼᱟᱹᱨᱤ ᱵᱮᱵᱚᱥᱛᱷᱟ ᱪᱟᱹᱞᱩᱜ ᱠᱟᱱᱟ ᱱᱚᱣᱟ ᱨᱟᱡᱽ ᱟᱹᱨᱤ ᱵᱮᱵᱚᱥᱛᱷᱟ ᱦᱚᱸ ᱱᱟᱯᱟᱭ ᱛᱮ ᱵᱟᱝ ᱪᱟᱹᱞᱩᱜᱼᱟ ᱱᱚᱸᱰᱮ ᱡᱟᱦᱟᱸᱭ ᱵᱷᱮᱜᱟᱨ ᱵᱷᱮᱜᱟᱨ ᱨᱟᱡᱽᱼᱟᱹᱨᱤ ᱫᱚᱞ ᱠᱚ ᱢᱮᱱᱟᱜ ᱠᱚᱣᱟ ᱱᱩᱠᱩ ᱟᱠᱚ ᱠᱚ ᱢᱚᱫᱽᱫᱷᱮ ᱨᱮ ᱠᱚᱠᱷᱚᱱᱳ ᱵᱟᱠᱚ ᱡᱩᱛᱩᱜᱼᱟ ᱡᱚᱠᱷᱚᱱ ᱵᱷᱳᱴ ᱠᱚ ᱥᱩᱨᱩᱜᱼᱟ ᱛᱚᱠᱷᱚᱱ ᱧᱮᱞᱚᱜᱼᱟ ᱫᱚᱢᱮ ᱜᱚᱡᱼᱜᱚᱯᱚᱡ ᱫᱟᱞᱼᱫᱟᱯᱟᱞ ᱥᱮ ᱵᱷᱳᱴ ᱠᱚᱦᱚᱸ ᱴᱷᱤᱠ ᱴᱷᱟᱠ ᱵᱟᱝ ᱦᱩᱭᱩᱜᱼᱟ ᱛᱟᱦᱚᱞᱮ ᱡᱟᱦᱟᱸ ᱨᱟᱡᱽᱼᱟᱹᱨᱤ ᱵᱮᱵᱚᱥᱛᱷᱟ ᱱᱚᱣᱟ ᱫᱚ ᱪᱮᱠᱟᱛᱮ ᱞᱟᱹᱭᱟ ᱟᱹᱰᱤ ᱱᱟᱯᱟᱭ ᱦᱩᱭᱩᱜᱼᱟ ᱛᱤᱦᱤᱧ ᱧᱮᱞᱚᱜ ᱠᱟᱱᱟ ᱡᱟᱦᱟᱸᱭ ᱨᱟᱡᱽᱼᱟᱹᱨᱤ ᱫᱚᱞ ᱥᱮ ᱡᱟᱦᱟᱸᱭ ᱵᱮᱝᱜᱚᱞ ᱯᱚᱱᱚᱛ ᱠᱚ ᱪᱟᱹᱞᱩᱭᱮᱫᱟ ᱱᱩᱠᱩ ᱠᱚ ᱢᱚᱫᱽᱫᱷᱮ ᱦᱚᱸ ᱧᱮᱞᱚᱜ ᱠᱟᱱᱟ ᱡᱮ ᱨᱮᱸᱜᱮᱡ ᱦᱚᱲ ᱫᱚᱠᱚ ᱨᱮᱸᱜᱮᱡᱚᱜ ᱠᱟᱱᱟ ᱢᱮᱱᱠᱷᱟᱱ ᱡᱟᱦᱟᱸᱭ ᱨᱟᱡᱽᱼᱟᱹᱨᱤ ᱠᱚ ᱛᱟᱦᱮᱱ ᱠᱟᱱᱟ ᱱᱩᱠᱩ ᱠᱚᱣᱟᱜ ᱚᱲᱟᱜ ᱫᱩᱭᱟᱹᱨ ᱨᱮ ᱥᱟᱸᱜᱮᱼᱥᱟᱸᱜᱮ ᱴᱟᱠᱟ ᱯᱚᱭᱥᱟ ᱛᱩᱫᱩᱜ ᱠᱟᱱᱟ ᱢᱮᱱᱠᱷᱟᱱ ᱨᱮᱸᱜᱮᱡ ᱦᱚᱲ ᱫᱚ ᱨᱮᱸᱜᱮᱡ ᱜᱮᱠᱚ ᱛᱟᱦᱮᱱ ᱠᱟᱱᱟ ᱛᱤᱦᱤᱧ ᱚᱞᱚᱜ ᱯᱟᱲᱦᱟᱣ ᱠᱚᱦᱚᱸ ᱡᱟ ᱚᱵᱚᱥᱛᱷᱟ ᱛᱟᱛᱮ ᱢᱚᱱᱮ ᱦᱩᱭᱩᱜ ᱠᱟᱱᱟ ᱡᱮ ᱨᱟᱡᱽᱼᱟᱹᱨᱤ ᱫᱚᱞ ᱠᱚᱫᱚ ᱛᱤᱥ ᱦᱚᱸ ᱤᱪᱪᱷᱟᱹ ᱵᱟᱝ ᱦᱩᱭᱩᱜ ᱠᱟᱱ ᱛᱟᱠᱚᱣᱟ ᱡᱮ ᱱᱚᱣᱟ ᱵᱮᱝᱜᱚᱞ ᱯᱚᱱᱚᱛ ᱢᱚᱡᱽ ᱛᱮᱠᱚ ᱪᱟ ᱪᱟᱹᱞᱩ ᱤᱫᱤᱭᱟ